ᱟᱵᱚ ᱟᱛᱳ ᱨᱮᱫᱚ ᱟᱭᱢᱟ ᱠᱷᱮᱞᱳᱰᱮᱢ ᱠᱷᱮᱞ ᱫᱟᱲᱮᱭᱟᱜᱼᱟ ᱡᱮᱭᱥᱮ ᱠᱨᱤᱠᱮᱴ ᱵᱮᱴᱢᱤᱱᱴᱚᱱ ᱟᱹᱰᱤ ᱠᱤᱪᱷᱩ ᱞᱮᱠᱟᱱ ᱜᱮᱢᱮᱢ ᱠᱷᱮᱞ ᱫᱟᱲᱮᱭᱟᱜᱼᱟ ᱯᱩᱭᱥᱟᱹ ᱦᱚᱸ ᱵᱟᱝ ᱞᱟᱜᱟᱜᱼᱟ ᱪᱮᱫ ᱦᱚᱸ ᱵᱟᱝᱟ ᱟᱹᱰᱤ ᱠᱤᱪᱷᱩ ᱦᱚᱲ ᱦᱮᱡ ᱠᱟᱛᱮᱫ ᱵᱟᱝ ᱯᱩᱭᱥᱟᱹ ᱛᱮᱦᱚᱸ ᱟᱛᱳ ᱨᱮᱭᱟᱜ ᱨᱮᱫᱚᱢ ᱠᱷᱮᱞ ᱫᱟᱲᱮᱭᱟᱜᱼᱟ ᱟᱨ ᱚᱱᱟ ᱡᱤᱱᱤᱥ ᱜᱮ ᱥᱟᱦᱟᱨ ᱨᱮᱫᱚ ᱪᱮᱫ ᱦᱚᱸ ᱵᱟᱢ ᱪᱤᱠᱟᱹ ᱫᱟᱲᱮᱭᱟᱜᱼᱟ ᱚᱸᱰᱮ ᱢᱟ ᱚᱲᱟᱜ ᱫᱩᱣᱟᱹᱨ ᱛᱮᱜᱮ ᱯᱮᱨᱮᱡ ᱠᱚᱜᱼᱟ ᱚᱸᱰᱮ ᱜᱚᱰᱟ ᱦᱚᱸ ᱵᱟᱢ ᱧᱟᱢᱟ ᱪᱮᱫ ᱦᱚᱸ ᱵᱟᱝᱜᱮ ᱚᱸᱰᱮ ᱫᱚ ᱟᱨᱦᱚᱸ ᱯᱩᱭᱥᱟᱹ ᱞᱟᱜᱟᱜᱼᱟ ᱵᱟᱠᱷᱟᱱ ᱫᱚ ᱪᱮᱫ ᱟᱨ ᱚᱱᱟ ᱡᱤᱱᱤᱥ ᱜᱮ ᱜᱚᱰᱟ ᱨᱮᱫᱚ ᱟᱛᱳ ᱜᱚᱰᱟ ᱨᱮᱫᱚ ᱡᱚᱛᱚ ᱨᱚᱠᱚᱢ ᱦᱚᱲ ᱠᱚ ᱦᱤᱡᱩᱜᱼᱟ ᱟᱨᱦᱚᱸ ᱵᱟᱦᱨᱮ ᱠᱷᱚᱱ ᱦᱚᱸ ᱦᱚᱲ ᱦᱮᱡ ᱠᱟᱛᱮᱱ ᱠᱚ ᱢᱮᱱᱟ ᱟᱞᱮ ᱱᱚᱰᱮ ᱞᱮ ᱠᱷᱮᱞᱟ ᱟᱨ ᱵᱟᱦᱨᱮ ᱫᱤᱥᱚᱢ ᱨᱮᱫᱚ ᱟᱛᱳ ᱥᱟᱦᱟᱨ ᱨᱮᱫᱚ ᱵᱟᱠᱚ ᱠᱷᱮᱞ ᱫᱟᱲᱮᱭᱟᱜᱼᱟ ᱚᱸᱰᱮ ᱫᱚ ᱯᱩᱭᱥᱟᱹ ᱠᱚ ᱞᱟᱜᱟᱜᱼᱟ ᱵᱟᱠᱷᱟᱱ ᱡᱟᱦᱟᱱᱟᱜ ᱟᱨ ᱴᱚᱞᱟ ᱨᱮᱫᱚ ᱴᱚᱞᱟ ᱴᱚᱞᱟ ᱜᱚᱲᱟ ᱠᱚᱨᱮ ᱫᱚ ᱯᱩᱭᱥᱟᱹ ᱦᱚᱸ ᱵᱟᱝ ᱪᱮᱫ ᱦᱚᱸ ᱵᱟᱭ ᱞᱟᱜᱟᱜᱼᱟ ᱡᱮᱢᱚᱱ ᱡᱚᱛᱚ ᱜᱤᱫᱽᱨᱟᱹ ᱠᱚᱦᱚᱸ ᱦᱮᱡ ᱠᱟᱛᱮᱫ ᱠᱚ ᱠᱷᱮᱞ ᱫᱟᱲᱮᱭᱟᱜ ᱟᱠᱚ ᱡᱟᱦᱟᱱᱟᱜ ᱜᱮ ᱠᱟᱵᱟᱰᱤ ᱠᱚ ᱠᱨᱤᱠᱮᱴ ᱠᱚ ᱡᱟᱦᱟᱱᱟᱜ ᱜᱮ ᱢᱮᱱᱠᱷᱟᱱ ᱟᱞᱮ ᱦᱚᱸ ᱚᱱᱟ ᱜᱮᱞᱮ ᱢᱮᱱᱟ ᱡᱮ ᱟᱛᱳ ᱦᱚᱸ ᱦᱮᱡ ᱫᱚᱨᱠᱟᱨ ᱜᱮ ᱵᱟᱝᱠᱷᱟᱱ ᱫᱚ ᱟᱛᱳᱣᱟᱜ ᱜᱚᱰᱟ ᱧᱮᱞ ᱞᱟᱹᱠᱛᱤ ᱚᱱᱟ ᱜᱮᱞᱮ ᱢᱮᱱᱟ ᱟᱛᱳ ᱟᱨ ᱥᱟᱦᱟᱨ ᱨᱮᱫᱚ ᱵᱷᱮᱜᱟᱨ ᱜᱮ ᱵᱟᱛᱟᱵᱟᱨᱚᱱ ᱛᱟᱦᱮᱱᱟ ᱚᱱᱟ ᱛᱮᱞᱮ ᱢᱮᱱᱟ ᱟᱛᱳ ᱜᱮ ᱵᱮᱥᱟ